ᱪᱳᱫᱽᱫᱳᱭ ᱵᱳᱭᱥᱟᱠ ᱯᱚᱱᱮᱨᱳᱭ ᱡᱚᱥᱴᱚ ᱮᱜᱟᱨᱳᱭ ᱟᱥᱟᱲ ᱥᱚᱛᱚᱨᱳᱭ ᱥᱨᱟᱵᱚᱱ ᱠᱩᱲᱤᱭ ᱵᱷᱟᱫᱨᱚ ᱯᱚᱸᱪᱤᱥᱮ ᱚᱜ ᱠᱟᱨᱛᱤᱠ ᱵᱟᱭᱤᱥᱮ ᱯᱳᱥ ᱮᱠᱩᱥᱮ ᱢᱟᱜᱽ ᱛᱮᱨᱳᱭ ᱯᱷᱟᱞᱜᱩᱱ ᱯᱚᱱᱮᱨᱳᱭ ᱪᱳᱛ